ᱡᱮᱜᱮᱛ ᱡᱟᱠᱟᱛ ᱨᱮᱱᱟᱜ ᱢᱚᱬᱮ ᱜᱚᱴᱟᱝ ᱫᱤᱥᱚᱢ ᱨᱮᱱᱟᱜ ᱧᱩᱛᱩᱢ ᱦᱩᱭᱩᱜ ᱠᱟᱱᱟ ᱢᱤᱫ ᱨᱮ ᱵᱷᱟᱨᱚᱛ ᱥᱮ ᱥᱤᱧᱚᱛ ᱫᱤᱥᱚᱢ ᱵᱟᱨ ᱵᱟᱝᱞᱟᱫᱮᱥ ᱯᱮ ᱯᱟᱠᱤᱥᱛᱟᱱ ᱯᱩᱱ ᱵᱷᱩᱴᱟᱱ ᱢᱚᱬᱮ ᱪᱤᱱ